ᱡᱟᱦᱟᱱᱟᱜ ᱧᱩᱣᱟᱜ ᱦᱟᱛᱟᱣ ᱢᱮ ᱟᱨ ᱚᱱᱟ ᱛᱟᱭᱚᱢ ᱚᱱᱟ ᱠᱚ ᱥᱚᱛᱛᱟ ᱠᱚ ᱚᱰᱟᱨ ᱥᱮ ᱥᱮᱞᱮᱫ ᱢᱮ ᱦᱟᱞᱚᱛ ᱟᱢ ᱠᱤᱪᱷᱩ ᱨᱮᱥᱛᱳᱨᱟ ᱠᱷᱚᱱ ᱡᱚᱢᱟᱜ ᱮᱢ ᱚᱰᱟᱨ ᱟᱠᱟᱫᱟ ᱟᱨ ᱟᱢᱟᱜ ᱚᱰᱟᱨ ᱨᱮ ᱧᱩ ᱟᱜ ᱡᱮᱞᱮᱠᱟ ᱠᱳᱠ ᱡᱩᱥ ᱵᱟᱴᱟᱨ ᱢᱤᱞᱠᱥ ᱮᱢᱟᱱ ᱥᱮᱞᱮᱫ ᱮᱢ ᱠᱷᱚᱡᱽ ᱠᱟᱱᱟ ᱟᱢ ᱨᱮᱥᱛᱳᱨᱟ ᱠᱷᱚᱱ ᱡᱚᱢᱟᱜ ᱥᱟᱱᱟᱢ ᱧᱩᱣᱟᱜ ᱤᱫᱤ ᱠᱟᱛᱮᱜ ᱮᱢ ᱛᱚᱞᱟᱥ ᱮᱫᱟ ᱟᱨ ᱚᱱᱟ ᱠᱚ ᱠᱷᱚᱱ ᱢᱤᱫ ᱵᱟᱨ ᱟᱢᱟᱜ ᱚᱰᱟᱨ ᱮᱢ ᱥᱮᱞᱮᱫ ᱮᱫᱟ